ᱠᱟᱹᱢᱤ ᱦᱚᱨᱟ ᱮᱠᱥ ᱨᱮᱥᱴᱩᱨᱮᱱ ᱨᱮ ᱡᱚᱢᱟᱜ ᱧᱟᱢᱚᱜᱼᱟ ᱦᱮᱸ ᱧᱟᱢᱚᱜᱼᱟ ᱢᱤᱫᱴᱮᱱ ᱟᱠᱷᱟᱲᱟ ᱞᱟᱹᱜᱤᱫ ᱡᱚᱢᱟᱜ ᱚᱰᱟᱨᱮᱢ ᱠᱷᱚᱡᱽ ᱠᱟᱱᱟ ᱟᱨ ᱚᱱᱟ ᱥᱩᱨ ᱥᱩᱯᱩᱨ ᱨᱮᱱᱟᱜ ᱨᱮᱥᱴᱩᱨᱮᱱ ᱨᱮᱱᱟᱜ ᱧᱩᱛᱩᱢ ᱫᱚ

ᱰᱟᱭᱱᱤᱝ ᱨᱚᱭᱮᱞ ᱥᱮ ᱨᱚᱭᱮᱞ ᱰᱟᱭᱱᱤᱝ ᱛᱳ ᱱᱚᱸᱰᱮ ᱟᱭᱢᱟ ᱨᱚᱠᱚᱢ ᱡᱚᱢᱟᱜ ᱧᱟᱢᱚᱜᱼᱟ ᱟᱥᱲᱟ ᱫᱚ ᱱᱚᱸᱰᱮ ᱡᱚᱢᱟᱜ ᱫᱚ ᱚᱰᱟᱨ ᱦᱩᱭᱩᱜᱼᱟ ᱢᱟᱱᱮ ᱟᱥᱲᱟ ᱢᱤᱫᱴᱮᱱ ᱵᱟᱯᱞᱟ ᱞᱟᱹᱜᱤᱫ ᱡᱚᱢᱟᱜ ᱚᱰᱟᱨ ᱦᱩᱭᱩᱜᱼᱟ ᱚᱱᱟ ᱰᱟᱭᱱᱤᱝ ᱨᱮᱥᱮ ᱨᱚᱭᱮᱞ ᱰᱟᱭᱱᱤᱝ ᱨᱮᱥᱴᱩᱨᱮᱱᱴ ᱨᱮ ᱚᱰᱟᱨ ᱮᱢ ᱚᱴᱚ ᱠᱟᱜᱼᱟ ᱡᱮ ᱚᱱᱟ ᱵᱟᱯᱞᱟ ᱚᱲᱟᱜ ᱨᱮ ᱛᱤᱱᱟᱹᱜ ᱜᱟᱱ ᱦᱚᱲ ᱠᱚ ᱡᱚᱢᱟ ᱥᱮ ᱩᱱᱠᱩ ᱞᱟᱹᱜᱤᱫ ᱛᱤᱱᱟᱹᱜ ᱜᱟᱱ ᱡᱚᱢᱟᱜ ᱞᱟᱹᱠᱛᱤᱜᱼᱟ ᱚᱱᱟ ᱚᱱᱟ ᱨᱮᱥᱴᱩᱨᱮᱱᱴ ᱨᱮ ᱚᱰᱟᱨ ᱦᱚᱴᱚ ᱠᱟᱜ ᱦᱩᱭᱩᱜᱼᱟ

ᱚᱱᱟ ᱨᱮᱥᱴᱩᱨᱮᱱᱴ ᱨᱮ ᱚᱰᱟᱨ ᱦᱩ ᱚᱰᱟᱨ ᱠᱟᱛᱮ ᱚᱱᱟ ᱵᱟᱯᱞᱟ ᱚᱲᱟᱜ ᱨᱮ ᱢᱳᱴ ᱯᱟᱥᱥᱳ ᱥᱮ ᱦᱟᱡᱟᱨ ᱡᱚᱱ ᱦᱚᱲ ᱠᱚ ᱡᱚᱢᱟ ᱛᱚ ᱚᱱᱠᱟᱱ ᱯᱚᱨᱤ ᱤᱱᱟᱹᱜ ᱯᱚᱨᱤᱢᱟᱱ ᱞᱟᱹᱜᱤᱫ ᱯᱷᱨᱟᱭ ᱨᱟᱭᱤᱥ ᱚᱰᱟᱨ ᱦᱩᱭᱩᱜ ᱠᱟᱱᱟ ᱡᱟᱛᱮ ᱠᱚᱨᱮ ᱚᱱᱟ ᱯᱷᱮᱨᱟᱭ ᱨᱟᱭᱤᱥ ᱨᱮ ᱠᱚᱢ ᱢᱚᱥᱞᱟᱣᱟᱱ ᱵᱮᱱᱟᱣ ᱡᱮᱱᱚ ᱡᱟᱛᱮ ᱵᱮᱥᱤ ᱢᱚᱥᱞᱟ ᱟᱞᱚᱭ ᱞᱟᱜᱟᱣ ᱢᱟ